ᱠᱟᱞᱟᱨ ᱯᱮᱱᱥᱤᱱ ᱠᱟᱞᱟᱨ ᱯᱮᱱᱥᱤᱞ ᱫᱚ ᱜᱤᱫᱽᱨᱟᱹ ᱠᱩᱡ ᱟᱹᱰᱤ ᱡᱳᱨ ᱠᱚ ᱠᱩᱥᱤᱭᱟᱜᱼᱟ ᱥᱮ ᱪᱷᱩᱵᱤᱠᱩᱡ ᱟᱠᱟ ᱠᱚᱨᱟ ᱜᱟᱱᱚᱜᱼᱟ ᱪᱷᱩᱵᱤ ᱠᱚ ᱟᱠᱟ ᱠᱚᱨᱮ ᱥᱮ ᱟᱹᱰᱤ ᱢᱚᱡᱽ ᱦᱚᱸ ᱧᱮᱞᱚᱜᱼᱟ ᱜᱤᱫᱽᱨᱟᱹ ᱠᱩᱡ ᱦᱚᱸ ᱚᱱᱟ ᱛᱮ ᱟᱹᱰᱤ ᱢᱚᱡᱽ ᱠᱚ ᱠᱩᱥᱤᱭᱟᱜ ᱜᱮᱭᱟ ᱠᱟᱞᱟᱨ ᱯᱮᱱᱥᱤᱱ ᱫᱚ